ᱞᱟᱦᱟ ᱡᱩᱜᱽ ᱫᱚ ᱰᱷᱟᱹᱨᱣᱟᱹᱜ ᱛᱮ ᱦᱚᱲ ᱠᱚᱵᱚᱱ ᱡᱟᱣᱨᱟᱭᱮᱫ ᱠᱚ ᱛᱟᱦᱮᱱᱚᱜᱼᱟ ᱜᱚᱴᱟ ᱟᱛᱩ ᱟᱛᱩ ᱵᱚᱱ ᱰᱷᱟᱹᱨᱣᱟᱹᱜ ᱮᱫ ᱛᱟᱦᱮᱱᱚᱜᱼᱟ ᱚᱱᱟ ᱞᱮᱠᱟ ᱠᱷᱟᱹᱛᱤᱨ ᱛᱮ ᱟᱛᱩ ᱦᱚᱲ ᱠᱚ ᱡᱟᱣᱨᱟᱜ ᱠᱟᱱ ᱛᱟᱦᱮᱱᱚᱜᱼᱟ ᱟᱨ ᱱᱮᱛᱟᱨ ᱫᱚ ᱤᱱᱴᱟᱨᱱᱮᱴ ᱡᱩᱜᱽ ᱯᱷᱮᱥᱵᱩᱠ ᱦᱳᱣᱟᱴᱥᱮᱯ ᱢᱟᱫᱽᱫᱷᱚᱢ ᱛᱮ ᱯᱟᱸᱪ ᱢᱤᱱᱤᱴ ᱨᱮᱜᱮ ᱜᱚᱴᱟ ᱰᱚᱜᱚᱨ ᱠᱷᱚᱵᱚᱨ ᱯᱟᱥᱱᱟᱜ ᱠᱟᱱᱟ ᱱᱮᱛᱟᱨ ᱫᱚ ᱞᱟᱦᱟ ᱠᱷᱚᱱ ᱱᱮᱛᱟᱨ ᱫᱚ ᱟᱹᱰᱤ ᱥᱩᱵᱤᱫᱷᱟ ᱜᱮ ᱦᱩᱭᱩᱜ ᱠᱟᱱᱟ ᱪᱮᱫᱟᱜ ᱥᱮ ᱯᱟᱸᱪ ᱢᱤᱱᱤᱴ ᱵᱷᱤᱛᱤᱨ ᱨᱮᱜᱮ ᱜᱚᱴᱟ ᱫᱤᱥᱚᱢ ᱵᱚᱱ ᱠᱷᱚᱵᱚᱨ ᱟᱹᱪᱩᱨ ᱫᱟᱲᱮᱭᱟᱜ ᱠᱟᱱᱟ